ᱵᱟᱸᱠᱩᱲᱟ ᱦᱚᱱᱚᱛ ᱨᱮᱭᱟᱝ ᱞᱟᱠᱪᱟᱨ ᱠᱚᱢᱟ ᱢᱮᱱᱟᱜ ᱜᱮᱭᱟ ᱥᱟᱞᱮ ᱨᱮ ᱟᱭᱢᱟ ᱜᱮ ᱢᱟᱱᱟᱣ ᱦᱩᱭᱩᱜᱼᱟ ᱥᱟᱶᱛᱮ ᱵᱟᱯᱞᱟ ᱵᱷᱟᱱᱰᱟᱱ ᱪᱷᱟᱹᱴᱭᱟᱹᱨ ᱢᱚᱬᱮ ᱢᱟᱦᱟ ᱚᱱᱟ ᱠᱚ ᱢᱟ ᱢᱮᱱᱟᱜ ᱜᱮᱭᱟ ᱟᱨ ᱥᱟᱞᱮ ᱨᱮᱢᱟ ᱵᱟᱦᱟ ᱥᱚᱨᱦᱟᱭ ᱠᱟᱨᱟᱢ ᱮᱢᱟᱱ ᱮᱢᱟᱱ ᱵᱚᱸᱜᱟ ᱵᱳᱨᱳ ᱠᱚᱦᱚᱸ ᱦᱮᱱᱟᱜᱼᱟ ᱵᱟᱯᱞᱟ ᱨᱮᱦᱚᱸ ᱱᱚᱝᱠᱟ ᱜᱮ ᱵᱟᱯᱞᱟ ᱨᱮ ᱟᱛᱳ ᱢᱟᱹᱡᱷᱤ ᱢᱚᱬᱮ ᱟᱛᱮᱜ ᱦᱚᱸ ᱥᱟᱶᱛᱮ ᱟᱛᱳᱨᱮᱱ ᱜᱩᱱᱤ ᱜᱩᱨᱤᱵᱽ ᱠᱚ ᱟᱛᱮᱜ ᱜᱮ ᱡᱟᱦᱟᱱᱟᱜ ᱵᱟᱯᱞᱟ ᱚᱲᱟᱜ ᱨᱮ ᱵᱟᱯᱞᱟ ᱠᱟᱹᱢᱤ ᱦᱚᱨᱟ ᱫᱚ ᱱᱟᱯᱟᱭ ᱛᱮᱜᱮ ᱯᱟᱨᱚᱢᱚᱜᱼᱟ ᱵᱟᱯᱞᱟ ᱨᱮ ᱡᱚᱛᱚ ᱜᱮ ᱢᱟᱹᱡᱷᱤ ᱢᱚᱬᱮ ᱜᱚᱰᱮᱛ ᱡᱚᱜ ᱢᱟᱹᱡᱷᱤ ᱠᱚ ᱥᱟᱶ ᱛᱮ ᱜᱮ ᱵᱟᱯᱞᱟ ᱨᱮᱱᱟᱜ ᱠᱟ ᱢᱤ ᱦᱚᱨᱟ ᱦᱚᱸ ᱥᱟᱵᱚᱜᱚᱜᱼᱟ ᱪᱷᱟᱹᱴᱭᱟ ᱨ ᱦᱚᱸ ᱚᱱᱠᱟ ᱜᱮ ᱪᱷᱟᱹᱴᱭᱟ ᱨ ᱚᱲᱟᱜ ᱨᱮᱦᱚᱸ ᱵᱚᱸᱜᱟ ᱵᱳᱨᱳ ᱫᱮᱵᱟᱥᱮᱵᱟ ᱛᱟᱦᱮᱱᱟ ᱦᱟᱺᱰᱤ ᱪᱚᱰᱚᱨ ᱵᱚᱸᱜᱟ ᱵᱳᱨᱳ ᱮᱢᱟᱱ ᱮᱢᱟᱱ ᱠᱚ ᱟᱨ ᱥᱟᱞᱮ ᱨᱮᱢᱟ ᱛᱟᱦᱮᱱ ᱠᱟᱱ ᱜᱮ ᱵᱟᱦᱟ ᱟᱨ ᱢᱟᱜ ᱢᱚᱬᱮ ᱫᱚ ᱵᱟᱦᱟ ᱵᱚᱸᱜᱟ ᱦᱚᱸ ᱚᱱᱠᱟ ᱜᱮ ᱵᱟᱦᱟ ᱵᱚᱸᱜᱟ ᱦᱚᱸ ᱥᱮᱴᱮᱨ ᱞᱮᱱ ᱠᱷᱟᱱ ᱥᱟᱱᱟᱢ ᱠᱚᱜᱮ ᱟᱛᱳ ᱨᱮ ᱡᱟᱣᱨᱟ ᱠᱟᱛᱮ ᱵᱟᱦᱟ ᱵᱚᱸᱜᱟ ᱢᱟᱱᱟᱣ ᱦᱩᱭᱩᱜ ᱟ ᱟᱨ ᱡᱟᱦᱮᱨ ᱨᱮ ᱥᱮᱱ ᱠᱟᱛᱮ ᱥᱟᱯᱷᱟ ᱩᱢ ᱱᱟ ᱲᱠᱟ ᱮᱢᱟᱱ ᱠᱚ ᱠᱚᱨᱟᱣ ᱠᱟᱛᱮ ᱜᱮ ᱡᱟᱦᱮᱨ ᱨᱮ ᱥᱟᱱᱟᱢ ᱠᱚᱜᱮ ᱢᱟ ᱡᱷᱤ ᱢᱚᱬᱮ ᱟᱛᱮ ᱥᱮ ᱟᱛᱳ ᱨᱮᱱ ᱥᱟᱱᱟᱢ ᱠᱚᱲᱟ ᱠᱚ ᱟᱛᱮ ᱜᱮ ᱟᱛᱳ ᱨᱮ ᱵᱚᱸᱜᱟ ᱵᱳᱨᱳ ᱫᱚ ᱠᱟ ᱢᱤ ᱦᱩᱭᱩᱜᱼᱟ ᱢᱟᱜ ᱢᱚᱬᱮ ᱦᱚᱸ ᱢᱟᱜ ᱢᱚᱬᱮ ᱞᱮᱠᱟ ᱢᱟᱜ ᱢᱚᱬᱮ ᱥᱚᱢᱚᱭ ᱦᱚᱸ ᱟᱛᱳ ᱨᱮ ᱥᱟᱱᱟᱢ ᱞᱮᱠᱟᱱᱟᱜ ᱜᱮ ᱢᱚᱬᱮ ᱦᱚᱲ ᱟᱛᱮᱜ ᱜᱮ ᱟᱛᱳ ᱨᱮ ᱠᱟᱹᱢᱤ ᱠᱚᱦᱚᱸ ᱠᱚᱨᱟᱣ ᱦᱩᱭᱩᱜᱼᱟ ᱢᱟᱜ ᱢᱚᱬᱮ ᱫᱚ ᱟᱨᱚ ᱱᱟ ᱢᱟᱲᱟᱝ ᱞᱮᱠᱟ ᱜᱮ ᱠᱚᱨᱟᱣ ᱦᱩᱭᱩᱜᱼᱟ ᱢᱟᱜ ᱢᱚᱬᱮ ᱨᱮ ᱫᱚ ᱟᱨᱚ ᱡᱟᱹᱥᱛᱤ ᱞᱮᱠᱟᱛᱮ ᱦᱚᱲ ᱠᱚ ᱛᱟᱦᱮᱱᱟ ᱟᱛᱳ ᱨᱮᱱ ᱢᱟᱹᱱᱡᱷᱤ ᱜᱚᱰᱮᱛ ᱥᱟᱶ ᱛᱮ ᱟᱛᱳ ᱨᱮᱱ ᱥᱟᱱᱟᱢ ᱠᱚ ᱦᱚᱲᱟ ᱛᱮᱜᱮ ᱜᱮ ᱡᱟᱦᱮᱨ ᱨᱮ ᱵᱚᱸᱜᱟ ᱵᱳᱨᱳ ᱫᱮᱵᱟ ᱥᱮᱵᱟ ᱦᱩᱭᱩᱜᱼᱟ ᱟᱨ ᱚᱱᱠᱟ ᱠᱟᱛᱮᱜᱮ ᱜᱮ ᱵᱟᱦᱟ ᱥᱚᱨᱦᱟᱭ ᱟᱨ ᱢᱟᱜ ᱢᱚᱬᱮ ᱟᱨ ᱟᱛᱳ ᱨᱮ ᱵᱟᱯᱞᱟ ᱵᱷᱟᱱᱰᱟᱱ ᱨᱮᱱᱟᱜ ᱠᱟᱹᱢᱤ ᱦᱚᱨᱟ ᱦᱚᱸ ᱱᱟᱯᱟᱭ ᱛᱮᱜᱮ ᱧᱮᱞ ᱟᱠᱟᱱᱟ ᱟᱨ ᱦᱩᱭᱩᱜ ᱠᱟᱱᱟ